ᱟᱵᱚᱣᱟᱜ ᱢᱟᱨᱮ ᱯᱤᱲᱦᱤ ᱨᱮ ᱡᱟᱦᱟᱸᱞᱮᱠᱟ ᱫᱷᱚᱨᱚᱢ ᱯᱨᱚᱪᱟᱨ ᱛᱟᱦᱮᱸ ᱞᱮᱱᱟ ᱚᱱᱠᱟᱜᱮ ᱱᱤᱛᱚᱜ ᱦᱚᱸ ᱢᱮᱱᱟᱜᱼᱟ ᱟᱨ ᱜᱤᱫᱽᱨᱟᱹ ᱠᱷᱚᱱᱟᱜ ᱚᱱᱠᱟᱜᱮ ᱧᱮᱞ ᱟᱹᱜᱩ ᱟᱠᱟᱱᱟ ᱱᱤᱛᱚᱜᱦᱚᱸ ᱚᱱᱠᱟᱜᱮ ᱛᱟᱵᱚᱱ ᱦᱮᱱᱟᱜᱼᱟ ᱡᱟᱦᱟᱸ ᱞᱮᱠᱟ ᱵᱚᱸᱜᱟᱼᱵᱩᱨᱩ ᱠᱟᱛᱷᱟ ᱡᱟᱦᱟᱸ ᱞᱮᱠᱟ ᱜᱳᱲᱟ ᱵᱚᱸᱜᱟ ᱡᱟᱦᱟᱸ ᱞᱮᱠᱟ ᱴᱟᱺᱰᱤ ᱵᱚᱸᱜᱟ ᱡᱚᱛᱚᱣᱟᱜ ᱚᱱᱠᱟᱜᱮ ᱨᱟᱭ ᱨᱤᱛᱤ ᱛᱟᱵᱚ ᱦᱮᱱᱟᱜᱼᱟ ᱨᱟᱭᱨᱤᱛᱤᱜ ᱠᱟᱱᱟ ᱱᱤᱛᱚᱜ ᱦᱚᱸ ᱚᱱᱟ ᱡᱟᱦᱟᱸ ᱠᱚ ᱵᱟᱵᱟ ᱛᱮᱠᱚ ᱦᱟᱲᱟᱢ ᱛᱮᱠᱚ ᱟᱹᱭᱩ ᱛᱟᱠᱚ ᱠᱚ ᱞᱟᱹᱭ ᱥᱚᱫᱚᱨ ᱟᱠᱟᱫ ᱵᱚᱱᱟ ᱚᱱᱟ ᱜᱮᱵᱚᱱ ᱥᱟᱵ ᱟᱹᱜᱩ ᱟᱠᱟᱜᱼᱟ ᱟᱨ ᱚᱱᱟ ᱚᱱᱟ ᱚᱱᱟ ᱵᱚᱸᱜᱟᱼᱵᱩᱨᱩ ᱜᱮ ᱱᱤᱛᱚᱝ ᱦᱚᱸ ᱦᱮᱱᱟᱜᱼᱟ ᱟᱨ ᱟᱵᱚᱦᱚᱸ ᱱᱤᱛᱚᱜ ᱚᱱᱟᱫᱚ ᱟᱯᱱᱟᱨ ᱟᱵᱚᱨᱮᱱ ᱜᱤᱫᱽᱨᱟᱹ ᱯᱤᱫᱽᱨᱟᱹ ᱠᱚᱵᱚᱱ ᱞᱟᱹᱭ ᱥᱚᱫᱚᱨ ᱟᱠᱚᱣᱟ ᱡᱮᱢᱚᱱ ᱟᱵᱚᱣᱟᱜ ᱟᱵᱚᱣᱟᱜ ᱵᱚᱸᱜᱟᱼᱵᱩᱨᱩ ᱨᱮᱭᱟᱜ ᱱᱚᱣᱟ ᱫᱚ ᱠᱟᱱᱟ ᱱᱚᱣᱟᱫᱚ ᱟᱵᱚ ᱚᱲᱟᱜ ᱨᱮᱭᱟᱜ ᱯᱚᱨᱚᱢᱯᱚᱨᱟ ᱯᱚᱨᱚᱢᱯᱚᱨᱟ ᱞᱮᱠᱟᱱ ᱡᱤᱱᱤᱥ ᱠᱟᱱᱟ ᱱᱚᱣᱟᱫᱚ ᱥᱮᱫᱟᱭ ᱠᱷᱚᱱᱟᱜ ᱵᱚᱱ ᱧᱮᱞ ᱟᱹᱜᱩ ᱠᱟᱜᱼᱟ ᱧᱮᱞ ᱟᱹᱜᱩ ᱟᱠᱟᱱᱟ ᱱᱚᱣᱟ ᱫᱚ ᱵᱟᱝ ᱵᱟᱹᱜᱤ ᱦᱩᱭᱩᱜᱼᱟ ᱱᱚᱣᱟ ᱨᱮᱜᱮ ᱟᱵᱚᱣᱟᱜ ᱚᱲᱟᱜ ᱨᱮᱭᱟᱜ ᱵᱮᱥ ᱵᱟᱹᱲᱤᱡ ᱡᱚᱛᱚᱣᱟᱜ ᱵᱚᱱ ᱥᱟᱵ ᱫᱚᱦᱚ ᱟᱠᱟᱫᱟ ᱡᱟᱦᱟᱸᱞᱮᱠᱟ ᱵᱟᱵᱚ ᱵᱚᱫᱚᱞᱟ ᱟᱨ ᱵᱟᱝ ᱵᱚᱫᱚᱞᱚᱜᱼᱟ ᱱᱚᱣᱟ ᱫᱚ ᱱᱚᱣᱟ ᱫᱚ ᱯᱚᱨᱚᱵᱽ ᱯᱩᱱᱟᱹᱭ ᱵᱚᱸᱜᱟᱜ ᱵᱩᱨᱩᱜ ᱡᱚᱛᱚᱱᱟᱜ ᱚᱱᱠᱟ ᱜᱮᱭᱟ ᱡᱟᱦᱟᱸᱞᱮᱠᱟ ᱡᱟᱦᱮᱨ ᱵᱚᱸᱜᱟ ᱚᱱᱟ ᱦᱚᱸᱛᱚ ᱵᱟᱝ ᱵᱚᱫᱚᱞ ᱟᱠᱟᱱᱟ ᱚᱱᱟᱦᱚᱸ ᱥᱮᱫᱟᱭ ᱠᱷᱚᱱᱟᱜ ᱜᱮ ᱢᱮᱱᱟᱜᱼᱟ ᱡᱟᱦᱟᱸ ᱞᱮᱠᱟ ᱵᱟᱦᱟ ᱥᱚᱦᱚᱨᱟᱭ ᱡᱚᱛᱚ ᱠᱤᱪᱷᱩ ᱜᱮᱵᱚᱱ ᱵᱚᱸᱜᱟᱼᱵᱩᱨᱩᱜ ᱠᱟᱱ ᱜᱮᱭᱟ ᱟᱨ ᱵᱟᱵᱚ ᱵᱚᱫᱚᱞ ᱠᱟᱜᱼᱟ ᱚᱱᱠᱟᱜᱮ ᱚᱲᱟᱜ ᱨᱮᱦᱚᱸ ᱴᱟᱺᱰᱤ ᱵᱚᱸᱜᱟ ᱜᱳᱲᱟ ᱵᱚᱸᱜᱟ ᱟᱨ ᱵᱟᱦᱟ ᱥᱚᱦᱚᱨᱟᱭ ᱢᱟᱱᱟᱣ ᱦᱩᱭᱩᱜ ᱠᱟᱱ ᱜᱮᱭᱟ ᱚᱱᱟ ᱫᱚ ᱟᱵᱚᱣᱟᱜ ᱠᱟᱱᱟ ᱟᱨ ᱚᱱᱟᱫᱚ ᱵᱚᱸᱜᱟᱭ ᱜᱮᱭᱟ ᱟᱨ ᱚᱱᱟᱫᱚ ᱵᱚᱸᱜᱟᱜ ᱠᱟᱱ ᱜᱮᱭᱟ ᱟᱨ ᱱᱚᱣᱟ ᱫᱚ ᱵᱚᱸᱜᱟᱼᱵᱩᱨᱩ ᱫᱚ ᱵᱟᱭ ᱵᱚᱫᱚᱞᱚᱜᱼᱟ ᱵᱟᱝ ᱧᱮᱞᱚᱜ ᱵᱟᱝ ᱧᱮᱞᱟᱠᱟᱱᱟ ᱵᱚᱫᱚᱞᱚᱜ ᱥᱮᱫ ᱫᱚ ᱱᱚᱣᱟ ᱫᱚ ᱱᱤᱛᱚᱜ ᱫᱚ ᱟᱵᱚᱨᱮᱱ ᱜᱤᱫᱽᱨᱟᱹ ᱠᱚᱦᱚᱸ ᱠᱚ ᱪᱮᱫ ᱤᱫᱤᱭᱮᱫᱟ ᱟᱨ ᱪᱮᱫ ᱟᱠᱚ ᱠᱟᱱᱟ ᱟᱨ ᱱᱚᱣᱟ ᱫᱚ ᱟᱵᱚᱣᱟᱜ ᱠᱟᱱᱟ ᱵᱟᱵᱚ ᱵᱚᱫᱚᱞᱟ